ᱚᱱᱞᱟᱭᱤᱱ ᱨᱮ ᱡᱮᱢᱚᱱ ᱵᱮᱝᱠ ᱮᱠᱟᱣᱩᱱᱴ ᱨᱮ ᱟᱫᱷᱟᱨ ᱞᱤᱝ ᱥᱟᱱᱟᱢ ᱠᱟᱱᱟ ᱡᱟᱦᱟᱸ ᱡᱤᱱᱤᱥᱴᱟ ᱡᱮᱢᱚᱱ ᱟᱵᱚᱣᱟᱜ ᱟᱵᱚ ᱢᱟᱫᱽᱫᱷᱚᱢ ᱛᱮᱫᱚ ᱵᱟᱭ ᱦᱩᱭ ᱫᱟᱲᱮᱭᱟᱜᱼᱟ ᱡᱟᱦᱟᱸ ᱠᱤ ᱡᱟᱦᱟᱸ ᱠᱚ ᱢᱮᱱᱟᱜ ᱠᱚᱣᱟ ᱵᱮᱝᱠ ᱠᱚᱨᱢᱚ ᱪᱟᱹᱨᱤ ᱠᱚ ᱩᱱᱠᱩ ᱢᱟᱫᱷᱚᱢ ᱛᱮ ᱜᱚᱲᱚ ᱛᱚ ᱩᱱᱠᱩ ᱜᱮᱠᱚ ᱜᱚᱲᱚ ᱟᱢᱟ ᱩᱱᱠᱩ ᱜᱮᱠᱚ ᱡᱚᱛᱚᱣᱟᱜ ᱠᱚ ᱠᱟᱹᱢᱤᱭᱟᱢᱟ ᱚᱱᱟ ᱨᱮᱫᱚ ᱩᱱᱟᱹᱜ ᱵᱮᱝᱠ ᱱᱚᱞᱮᱡᱽ ᱦᱚᱸ ᱵᱟᱝ ᱛᱟᱦᱮᱱ ᱠᱷᱟᱹᱛᱤᱨ ᱛᱮ ᱩᱱᱠᱩ ᱢᱤᱫ ᱫᱷᱟᱣ ᱛᱮᱜᱮ ᱡᱚᱛᱚ ᱱᱚᱣᱟ ᱚᱱᱞᱟᱭᱤᱱ ᱠᱟᱹᱢᱤ ᱦᱚᱸ ᱟᱨ ᱱᱚᱣᱟ ᱮᱠᱟᱣᱩᱱᱴ ᱨᱮ ᱟᱫᱷᱟᱨ ᱞᱤᱝᱠ ᱦᱚᱸ ᱩᱱᱠᱩ ᱤᱭᱟᱹ ᱛᱮᱜᱮ ᱦᱩᱭᱩᱜᱼᱟ ᱡᱟᱦᱟᱸ ᱪᱮ ᱵᱮᱝᱠᱤᱝ ᱨᱮᱭᱟᱜ ᱦᱚᱸ ᱚᱱᱞᱟᱭᱤᱱ ᱵᱟᱲᱟᱭᱟᱠᱟᱱ ᱠᱟᱹᱢᱤᱭ ᱦᱚᱲ ᱞᱟᱹᱜᱤᱫ ᱛᱮᱜᱮ ᱩᱱᱠᱩ ᱢᱟᱫᱽᱫᱷᱚᱢ ᱛᱮ ᱜᱚᱲᱚ ᱦᱚᱸ ᱦᱩᱭᱩᱜ ᱜᱮᱭᱟ ᱱᱚᱝᱠᱟ ᱫᱚ ᱟᱵᱚ ᱵᱟᱝ ᱜᱚᱲᱟ ᱦᱤᱞᱳᱜ ᱫᱚ ᱢᱩᱥᱠᱤᱞ ᱜᱮᱭᱟ ᱱᱚᱣᱟ ᱫᱚ ᱪᱮᱠᱟᱛᱮ ᱚᱸᱰᱮ ᱟᱠᱚ ᱚᱱᱟ ᱠᱷᱟᱹᱛᱤᱨ ᱠᱚ ᱥᱮᱪᱮᱫ ᱠᱚᱜᱼᱟ ᱩᱱᱠᱩ ᱚᱱᱟ ᱠᱟᱹᱢᱤ ᱠᱷᱟᱹᱛᱤᱨ ᱛᱮᱜᱮ ᱢᱮᱱᱟᱜ ᱟᱠᱟᱫ ᱠᱚᱣᱟ ᱩᱱᱠᱩ ᱜᱚᱲᱚ ᱞᱟᱹᱜᱤᱫ ᱩᱱᱠᱩ ᱮᱱᱟᱝᱜᱮ ᱟᱵᱚ ᱫᱚᱭ ᱜᱚᱲᱚ ᱫᱟᱲᱮᱭᱟᱵᱚᱱᱟ ᱡᱟᱦᱟᱸ ᱪᱮ ᱵᱮᱝᱠᱤᱝ ᱢᱟᱫᱽᱫᱷᱚᱢ ᱨᱮ ᱡᱚᱛᱚ ᱮ ᱵᱟᱲᱟ ᱠᱟᱜᱼᱢᱟ

ᱦᱤᱥᱟᱹᱵ ᱛᱮᱜᱮ ᱡᱚᱛᱚ ᱟᱫᱷᱟᱨ ᱠᱷᱚᱱ ᱡᱚᱛᱚᱣᱟᱜ ᱦᱩᱭ ᱫᱟᱲᱮᱭᱟᱜᱼᱟ ᱟᱨ ᱟᱵᱚ ᱱᱚᱠᱟᱛᱮ ᱡᱟᱦᱟᱸ ᱛᱤᱱᱟᱹᱜ ᱵᱚᱱ ᱪᱮᱠᱟ ᱫᱟᱲᱮᱜᱼᱟ ᱱᱤᱡᱮ ᱛᱮᱦᱚᱸ ᱵᱟᱝ ᱵᱟᱲᱟᱭ ᱦᱚᱛᱚ ᱵᱟᱢ ᱵᱚ ᱠᱟᱹᱢᱤ ᱫᱟᱲᱮᱭᱟᱜᱼᱟ ᱚᱱᱟ ᱫᱚ ᱩᱱᱠᱩ ᱤᱫᱤ ᱛᱮᱜᱮ ᱚᱱᱟ ᱦᱚᱸ ᱦᱩᱭ ᱫᱟᱲᱮᱭᱟᱜᱼᱟ